ᱟᱞᱮ ᱟᱛᱳ ᱥᱩᱨ ᱠᱚᱨᱮ ᱟᱹᱰᱤᱜᱟᱱ ᱚᱱᱠᱟ ᱠᱷᱮᱞ ᱠᱚ ᱦᱩᱭᱩᱜᱼᱟ ᱯᱷᱩᱴᱵᱚᱞ ᱠᱷᱮᱞ ᱠᱚ ᱚᱱᱟ ᱠᱚᱨᱮ ᱢᱮᱥᱟ ᱞᱮᱱᱠᱷᱟᱱ ᱟᱹᱰᱤ ᱨᱟᱹᱥᱠᱟᱹᱜᱮ ᱵᱩᱡᱷᱟᱹᱜᱼᱟ ᱟᱨ ᱟᱹᱰᱤ ᱟᱭᱢᱟ ᱛᱮ ᱠᱷᱮᱞ ᱠᱚᱦᱚᱸ ᱛᱟᱦᱮᱱᱟ ᱡᱟᱦᱟᱸ ᱯᱷᱩᱴᱵᱚᱞ ᱠᱷᱮᱞ ᱠᱚ ᱛᱟᱦᱮᱱᱟ ᱟᱨ ᱯᱨᱳᱜᱨᱟᱢ ᱦᱩᱭᱩᱜᱼᱟ ᱡᱟᱦᱟᱸ ᱰᱮᱱᱥ ᱠᱚ ᱟᱨ ᱟᱹᱰᱤᱜᱟᱱ ᱤᱭᱟᱹ ᱠᱚ ᱥᱮᱨᱮᱧ ᱠᱚ ᱮᱢᱟᱱ ᱛᱮᱢᱟᱱ ᱠᱚ ᱦᱩᱭᱩᱜᱼᱟ ᱟᱨ ᱛᱟᱨᱟ ᱛᱟᱨᱟ ᱦᱚᱲ ᱠᱚᱫᱚ ᱚᱱᱟᱨᱮ ᱤᱱᱴᱟᱨᱮᱥᱴ ᱵᱟᱝ ᱛᱟᱦᱮᱱ ᱛᱟᱠᱚᱣᱟ ᱟᱨ ᱛᱟᱨᱟ ᱛᱟᱨᱟ ᱦᱚᱲᱟᱜ ᱠᱚᱫᱚ ᱟᱹᱰᱤᱜᱮ ᱤᱱᱴᱟᱨᱮᱥᱴ ᱛᱟᱦᱮᱱᱟ ᱡᱟᱦᱟᱸᱭ ᱠᱚ ᱩᱱᱠᱩ ᱥᱟᱞᱟᱜ ᱜᱟᱛᱮ ᱠᱟᱛᱮ ᱠᱚ ᱨᱟᱹᱥᱠᱟᱹ ᱫᱟᱲᱮᱭᱟᱜᱼᱟ ᱟᱨ ᱚᱱᱟᱛᱮ ᱯᱩᱨᱟᱹ ᱨᱟᱹᱥᱠᱟᱹ ᱜᱮ ᱵᱩᱡᱷᱟᱹᱜᱼᱟ ᱟᱨ ᱚᱱᱟ ᱠᱚ ᱡᱟᱦᱟᱸ ᱠᱷᱮᱞ ᱠᱚ ᱧᱮᱞ ᱵᱟᱲᱟ ᱠᱟᱛᱮ ᱜᱮ ᱟᱹᱰᱤ ᱨᱟᱹᱥᱠᱟᱹ ᱵᱩᱡᱷᱟᱹᱜᱼᱟ ᱚᱱᱟᱛᱮ ᱟᱛᱳ ᱴᱚᱞᱟ ᱠᱚᱨᱮᱱ ᱦᱚᱲ ᱠᱚ ᱥᱩᱨ ᱥᱟᱺᱜᱤᱧ ᱠᱚᱨᱮᱱ ᱦᱚᱲ ᱠᱚ ᱡᱟᱦᱟᱸ ᱨᱮ ᱦᱩᱭᱩᱜᱼᱟ ᱚᱸᱰᱮ ᱫᱚ ᱫᱚᱢᱮ ᱨᱟᱹᱥᱠᱟᱹ ᱠᱚ ᱟᱹᱭᱠᱟᱹᱣᱟ